ᱟᱞᱮᱫᱚ ᱟᱹᱛᱩ ᱴᱚᱴᱷᱟ ᱨᱮᱱ ᱦᱚᱲ ᱛᱚ ᱱᱟᱦᱟᱸᱜ ᱟᱞᱮᱫᱚ ᱵᱞᱚᱠ ᱮᱞᱟᱠᱟ ᱨᱮᱱ ᱦᱚᱲ ᱟᱞᱮ ᱫᱚ ᱵᱞᱚᱠ ᱥᱟᱥᱛᱷᱚ ᱠᱮᱱᱫᱨᱚ ᱢᱮᱱᱟᱜᱼᱟ ᱦᱮᱸ ᱯᱨᱟᱛᱷᱚᱢᱤᱠ ᱥᱟᱥᱛᱷᱚ ᱠᱮᱱᱫᱨᱚ ᱮᱱᱠᱷᱟᱱ ᱱᱚᱸᱰᱮ ᱫᱚ ᱚᱱᱟ ᱠᱚ ᱨᱮᱫᱚ ᱮᱠᱥᱨᱮ ᱥᱤᱴᱤ ᱥᱠᱮᱱ ᱥᱮ ᱮᱢᱟᱨᱟᱭ ᱥᱠᱮᱱ ᱱᱚᱣᱟ ᱠᱚ ᱞᱟᱹᱜᱤᱫ ᱫᱚ ᱵᱷᱟᱹᱜᱤ ᱢᱟᱱ ᱨᱮᱭᱟᱜ ᱡᱟᱦᱟᱱ ᱥᱟᱯᱟᱵ ᱫᱚ ᱵᱟᱹᱱᱩᱜᱼᱟ ᱦᱮᱸ ᱚᱱᱟ ᱞᱟᱹᱜᱤᱫ ᱛᱮ ᱚᱱᱟ ᱞᱟᱹᱜᱤᱫ ᱫᱚ ᱟᱞᱮ ᱮᱴᱟᱜ ᱛᱮ ᱪᱟᱞᱟᱜ ᱦᱩᱭᱩᱜ ᱠᱟᱱ ᱛᱟᱞᱮᱭᱟ ᱡᱮᱞᱮᱠᱟ ᱡᱮᱞᱟ ᱥᱮ ᱥᱚᱫᱚᱨ ᱢᱟᱞᱫᱟ ᱴᱟᱣᱩᱱ ᱥᱮᱜ ᱪᱟᱞᱟᱜ ᱦᱩᱭᱩᱜ ᱠᱟᱱ ᱚᱸᱰᱮ ᱜᱮ ᱚᱱᱟ ᱵᱞᱟᱰ ᱴᱮᱥᱴ ᱤᱭᱩᱨᱤᱱ ᱴᱮᱥᱴ ᱥᱤᱴᱤ ᱥᱠᱮᱱ ᱵᱞᱟᱰ ᱯᱨᱮᱥᱟᱨ ᱪᱮᱠ ᱮᱢᱟᱱ ᱞᱟᱹᱜᱤᱫ ᱫᱚ ᱚᱱᱟᱠᱚ ᱡᱟᱭᱜᱟ ᱜᱮ ᱪᱟᱞᱟᱜ ᱦᱩᱭᱩᱜ ᱠᱟᱱ ᱛᱟᱞᱮᱭᱟ